ᱥᱠᱩᱞ ᱨᱮ ᱠᱚᱵᱟᱰᱤ ᱦᱚᱠᱤ ᱯᱷᱩᱴᱵᱚᱞ ᱠᱚᱵᱟᱰᱤ ᱵᱷᱚᱞᱤᱵᱚᱞ ᱵᱮᱰᱢᱤᱱᱴᱚᱱ ᱠᱷᱮᱞ ᱠᱚᱦᱚᱸ ᱥᱮᱞᱮᱫᱚᱜ ᱠᱷᱟᱱ ᱚᱱᱟ ᱠᱚᱨᱮ ᱠᱷᱚᱱ ᱵᱞᱚᱠ ᱞᱮᱹᱵᱮᱹᱞ ᱠᱷᱚᱱ ᱥᱤᱞᱮᱠᱥᱮᱱ ᱠᱟᱛᱮᱫ ᱰᱤᱥᱴᱤᱠ ᱞᱮᱹᱵᱮᱹᱞ ᱠᱚ ᱠᱷᱮᱞ ᱫᱟᱲᱮᱭᱟᱜᱼᱟ ᱰᱤᱥᱴᱤᱠ ᱨᱮ ᱵᱷᱟᱹᱜᱤ ᱠᱚ ᱠᱷᱮᱞ ᱞᱮᱠᱷᱟᱱ ᱵᱷᱟᱹᱜᱤ ᱠᱚᱠᱚ ᱧᱩᱛᱩᱢᱚᱜᱼᱟ ᱥᱴᱮᱹᱴ ᱨᱮᱠᱚ ᱵᱷᱮᱡᱟ ᱠᱚᱣᱟ ᱥᱴᱮᱹᱴ ᱨᱮᱠᱷᱟᱱ ᱠᱚ ᱵᱷᱟᱹᱜᱤ ᱠᱚ ᱵᱷᱟᱹᱜᱤ ᱠᱚ ᱜᱟᱱ ᱞᱮᱠᱷᱟᱱ ᱥᱮᱱᱴᱨᱟᱞ ᱠᱚᱛᱮ ᱠᱚ ᱥᱮᱱᱚᱜᱼᱟ ᱟᱨ ᱟᱹᱰᱤ ᱧᱩᱛᱩᱢ ᱥᱟᱨᱦᱟᱣᱭᱟᱠᱚ ᱦᱩᱭ ᱫᱟᱲᱮᱭᱟᱜᱼᱟ ᱵᱷᱟᱹᱜᱤ ᱠᱷᱮᱞᱳᱰᱤᱭᱟᱹ ᱠᱚ ᱦᱩᱭ ᱫᱟᱲᱮᱭᱟᱜᱼᱟ ᱚᱱᱠᱟ ᱞᱮᱠᱟᱛᱮ ᱱᱚᱣᱟ ᱠᱚ ᱮᱱᱮᱡ ᱠᱷᱮᱞ ᱠᱟᱛᱮᱫ ᱦᱚᱸ ᱜᱤᱫᱽᱨᱟᱹ ᱠᱚ ᱟᱜᱟᱢ ᱵᱮᱱᱟᱣ ᱦᱩᱭ ᱫᱟᱲᱮᱭᱟᱜᱼᱟ ᱞᱟᱦᱟ ᱥᱮᱱ ᱠᱚ ᱞᱟᱦᱟ ᱫᱟᱲᱮᱭᱟᱜᱼᱟ ᱧᱩᱛᱩᱢ ᱟᱨᱡᱟᱣ ᱥᱟᱶᱛᱮ ᱠᱟᱹᱣᱰᱤ ᱟᱹᱨᱤ ᱦᱚᱸᱠᱚ ᱟᱨᱡᱟᱣ ᱫᱟᱲᱮᱭᱟᱜᱼᱟ ᱤᱱᱟᱹ ᱞᱮᱠᱟᱛᱮ ᱟᱠᱚᱣᱟᱜ ᱢᱟᱹᱱ ᱥᱚᱱᱢᱟᱱ ᱫᱤᱥᱚᱢ ᱨᱮ ᱧᱩᱛᱩᱢ ᱜᱮᱛᱟ ᱠᱚ ᱯᱨᱚᱪᱟᱨ ᱯᱨᱚᱥᱟᱨ ᱦᱩᱭ ᱫᱟᱲᱮᱭᱟᱜᱼᱟ ᱟᱹᱰᱤ ᱞᱮᱠᱟᱱ ᱥᱟᱨᱦᱟᱣ ᱛᱮᱠᱚ ᱥᱟᱨᱦᱟᱣ ᱠᱚᱣᱟ ᱟᱹᱰᱤ ᱞᱮᱠᱟᱱ ᱯᱩᱨᱚᱥᱠᱟᱨ ᱛᱮᱠᱚ ᱥᱟᱨᱦᱟᱣ ᱠᱚᱣᱟ ᱟᱠᱚ ᱟᱨ ᱧᱩᱛᱩᱢ ᱫᱷᱟᱹᱨᱛᱤ ᱡᱟᱠᱟᱛ ᱨᱮᱠᱚ ᱦᱚᱲ ᱞᱮᱠᱟ ᱠᱚ ᱧᱮᱞᱚᱜᱼᱟ ᱚᱱᱟ ᱞᱮᱠᱟᱛᱮ ᱡᱚᱛᱚ ᱠᱷᱮᱞ ᱨᱮᱜᱮ ᱥᱮᱞᱮᱫᱚᱜ ᱫᱚ ᱞᱟᱹᱠᱛᱤᱭᱟᱱᱟᱜ ᱟᱹᱰᱤ ᱡᱟᱹᱨᱩᱨᱤ ᱠᱟᱱᱟ